ᱠᱚᱵᱷᱤᱰ ᱱᱟᱭᱤᱱᱴᱤᱱ ᱢᱚᱦᱟᱢᱟᱨᱤ ᱚᱠᱛᱚ ᱤᱧᱟᱹᱜ ᱴᱚᱴᱷᱟ ᱨᱮᱫᱚ ᱟ ᱰᱤ ᱵᱟ ᱲᱤᱡ ᱫᱚᱥᱟ ᱜᱮ ᱛᱟᱦᱮᱸᱠᱟᱱᱟ ᱪᱮᱫᱟᱜ ᱥᱮ ᱱᱚᱝᱠᱟᱱ ᱜᱷᱚᱴᱚᱱᱟ ᱧᱮᱞᱚᱜ ᱠᱟᱱ ᱛᱟᱦᱮᱸᱠᱟᱱᱟ ᱟᱞᱮ ᱟᱛᱳ ᱫᱚ ᱯᱩᱨᱟᱹᱯᱩᱨᱤ ᱜᱷᱮᱨᱟᱣ ᱮᱥᱮᱫ ᱜᱮ ᱛᱟᱦᱮᱸᱠᱟᱱᱟ ᱢᱟᱫ ᱛᱮᱠᱚ ᱢᱤᱫᱴᱟᱝ ᱜᱷᱮᱨᱟᱣ ᱮᱥᱮᱫ ᱠᱚ ᱛᱚᱞ ᱞᱮᱫᱟᱭ ᱟᱹᱰᱤ ᱦᱚᱲᱟᱜ ᱢᱚᱱᱮ ᱱᱚᱝᱠᱟ ᱦᱩᱭᱩᱜ ᱠᱟᱱ ᱛᱟᱦᱮᱸᱜ ᱡᱮ ᱮᱴᱟᱜ ᱡᱟᱭᱜᱟ ᱨᱮᱱ ᱦᱚᱲ ᱡᱩᱫᱤ ᱟᱛᱳ ᱛᱮᱭ ᱵᱚᱞᱚᱱᱟ ᱛᱟᱦᱚᱞᱮ ᱩᱱᱤ ᱦᱚᱸ ᱠᱤᱱᱛᱩ ᱠᱳᱵᱷᱤᱰ ᱱᱟᱭᱤᱱᱴᱤᱱ ᱵᱷᱟᱭᱨᱟᱥ ᱚᱱᱟ ᱟᱛᱳ ᱛᱮᱭ ᱪᱷᱩᱲᱭᱟᱹᱣ ᱦᱚᱴᱚ ᱠᱟᱜᱼᱟ ᱱᱚᱜᱼᱚᱭ ᱱᱚᱝᱠᱟᱱᱟᱜ ᱢᱤᱫᱴᱟᱝ ᱯᱟᱹᱛᱭᱟᱹᱣ ᱛᱟᱦᱮᱸᱠᱟᱱ ᱛᱟᱠᱚᱣᱟ ᱫᱚᱥᱟᱨ ᱫᱚ ᱟᱨ ᱢᱤᱫᱴᱟᱝ ᱡᱟᱦᱟᱸ ᱧᱮᱞ ᱞᱮᱱᱟ ᱡᱮ ᱚᱱᱟ ᱫᱚ ᱱᱚᱣᱟ ᱠᱟᱱᱟ ᱡᱮ ᱡᱟᱦᱟᱸᱭ ᱠᱚᱫᱚ ᱟᱛᱳᱨᱮᱱ ᱠᱚᱜᱮ ᱠᱤᱪᱷᱩ ᱦᱚᱲ ᱠᱚ ᱡᱟᱦᱟᱸᱭ ᱠᱚᱫᱚ ᱠᱟᱹᱢᱤ ᱠᱚ ᱪᱟᱞᱟᱣ ᱞᱮᱱᱟ ᱚᱱᱫᱷᱨᱚᱯᱨᱚᱫᱮᱥ ᱥᱮ ᱱᱚᱝᱠᱟᱱᱟᱜ ᱮᱴᱟᱜ ᱯᱚᱱᱚᱛ ᱠᱚᱛᱮ ᱩᱱᱠᱩ ᱦᱚᱲ ᱦᱚᱸ ᱠᱤᱱᱛᱩ ᱮᱴᱟᱜ ᱡᱟᱭᱜᱟ ᱠᱷᱚᱱ ᱦᱮᱡ ᱠᱟᱛᱮ ᱟᱛᱳ ᱛᱮᱫᱚ ᱵᱟᱝᱠᱚ ᱵᱚᱞᱚ ᱦᱚᱪᱚᱭᱮᱫ ᱠᱚ ᱛᱟᱦᱮᱸᱠᱟᱱᱟ ᱪᱮᱫᱟᱜ ᱥᱮ ᱩᱱᱠᱩ ᱠᱚᱫᱚ ᱢᱤᱫᱴᱟᱝ ᱱᱚᱝᱠᱟᱱ ᱥᱠᱩᱞ ᱨᱮᱠᱚ ᱫᱚᱦᱚᱭᱮᱫ ᱠᱚ ᱛᱟᱦᱮᱸᱠᱟᱱᱟ ᱡᱟᱛᱮ ᱠᱚᱭᱮᱠ ᱫᱤᱱ ᱚᱸᱰᱮ ᱠᱳᱣᱟᱨᱮᱱᱴᱤᱱ ᱞᱮᱠᱟᱛᱮᱠᱚ ᱛᱟᱦᱮᱱᱟ ᱟᱨ ᱚᱸᱰᱮ ᱜᱮ ᱡᱚᱢᱟᱜ ᱠᱚᱫᱚ ᱠᱚ ᱤᱫᱤ ᱦᱚᱴᱚᱣᱟᱠᱚ ᱠᱟᱱ ᱛᱟᱦᱮᱸᱫ ᱟᱛᱳ ᱦᱚᱲ ᱠᱚᱣᱟᱜ ᱢᱤᱫᱴᱟᱱᱝ ᱱᱚᱝᱠᱟᱱᱟᱜ ᱯᱟᱹᱛᱭᱟᱹᱣ ᱛᱟᱦᱮᱸᱠᱟᱱᱟ ᱡᱮ ᱩᱱᱠᱩ ᱮᱴᱟᱜ ᱯᱚᱱᱚᱛ ᱠᱷᱚᱱ ᱦᱮᱡ ᱟᱠᱟᱱᱦᱚᱲ ᱠᱚ ᱛᱟᱞᱟᱛᱮ ᱠᱤᱱᱛᱩ ᱠᱳᱨᱳᱱᱟ ᱵᱷᱟᱭᱨᱟᱥ ᱫᱚ ᱦᱤᱡᱩᱜ ᱠᱟᱱᱟ ᱩᱱᱠᱩ ᱡᱩᱫᱤ ᱟᱵᱚ ᱦᱚᱲ ᱠᱚ ᱛᱟᱞᱟ ᱨᱮᱠᱚ ᱢᱮᱥᱟᱜᱼᱟ ᱛᱟᱦᱚᱞᱮ ᱠᱤᱱᱛᱩ ᱟᱵᱚ ᱦᱚᱸ ᱠᱤᱱᱛᱩ ᱵᱟᱧᱪᱟᱣ ᱫᱚ ᱵᱟᱝᱵᱚᱱ ᱛᱟᱦᱮᱱᱟ ᱱᱚᱝᱠᱟᱱᱟᱜ ᱢᱤᱫᱴᱮᱱ ᱯᱟᱹᱛᱭᱟᱹᱣ ᱛᱟᱦᱮᱸᱠᱟᱱᱟ ᱱᱚᱝᱠᱟᱱᱟᱜ ᱢᱤᱫᱴᱟᱱ ᱟᱹᱰᱤ ᱫᱩᱠ ᱢᱩᱦᱤᱢ ᱦᱟᱞᱚᱛ ᱤᱧ ᱫᱚ ᱠᱤᱱᱛᱩ ᱤᱧᱜ ᱴᱚᱴᱷᱟ ᱨᱤᱧ ᱧᱮᱞᱟᱠᱟᱫᱟ ᱚᱲᱟᱜ ᱦᱚᱲ ᱠᱚ ᱨᱩᱠᱷᱤᱭᱟᱹ ᱞᱟᱹᱜᱤᱫ ᱛᱮ ᱤᱧ ᱠᱳᱵᱷᱤᱰ ᱱᱟᱭᱤᱱᱴᱤᱱ ᱵᱟᱠᱷᱨᱟ ᱛᱮ ᱡᱟᱦᱟᱸ ᱫᱤᱥᱦᱩᱫᱤᱥ ᱠᱩᱧ ᱮᱢᱟᱫ ᱠᱚ ᱛᱟᱦᱮᱱᱟ ᱚᱱᱟ ᱫᱚ ᱱᱚᱣᱟ ᱠᱟᱱᱟ ᱡᱮ ᱥᱮᱱᱤᱴᱟᱭᱤᱱ ᱱᱮᱯᱠᱤᱱ ᱠᱤᱱᱛᱩ ᱵᱮᱣᱦᱟᱨ ᱦᱩᱭᱩᱜ ᱛᱟᱵᱚᱱᱟ ᱚᱱᱟ ᱥᱟᱶᱛᱮ ᱡᱟᱦᱟᱸᱭ ᱦᱚᱲ ᱥᱟᱞᱟᱜ ᱥᱩᱨᱥᱩᱯᱩᱨ ᱛᱟᱦᱮᱸᱠᱟᱛᱮ ᱨᱚᱲ ᱵᱟᱝ ᱜᱟᱱᱚᱜᱼᱟ ᱟᱨ ᱡᱟᱹᱥᱛᱤ ᱠᱟᱭᱛᱮᱫᱚ ᱚᱲᱟᱜ ᱨᱮ ᱛᱟᱦᱮᱸᱠᱟᱛᱮ ᱡᱤᱭᱚᱱ ᱠᱷᱟᱸᱰᱟᱣ ᱦᱩᱭᱩᱜᱼᱟ ᱱᱚᱝᱠᱟᱱᱟᱜ ᱫᱤᱥᱦᱩᱫᱤᱥ ᱜᱮ ᱤᱧ ᱫᱚ ᱤᱧ ᱚᱲᱟᱜ ᱦᱚᱲ ᱫᱩᱧ ᱮᱢᱟᱫ ᱠᱚ ᱛᱟᱦᱮᱸᱠᱟᱱᱟ